ᱜᱤᱫᱽᱨᱟᱹ ᱤᱫᱤ ᱠᱟᱛᱮ ᱱᱤᱱᱟᱹᱜ ᱤᱧ ᱢᱮᱱᱟ ᱜᱤᱫᱽᱨᱟᱹ ᱪᱮᱫ ᱠᱷᱟᱹᱛᱤᱨᱼᱛᱮ ᱱᱚᱣᱟ ᱠᱷᱮᱞᱳᱰ ᱵᱟᱠᱚ ᱠᱷᱮᱞᱮᱜᱼᱟ ᱱᱤᱛᱚᱜ ᱦᱩᱭᱩᱜ ᱠᱟᱱᱟ ᱟᱵᱚ ᱡᱟᱦᱟᱸ ᱠᱚ ᱢᱮᱛᱟᱜ ᱠᱟᱱᱟ ᱢᱳᱵᱟᱭᱤᱞ ᱡᱩᱜᱽ ᱢᱳᱵᱟᱭᱤᱞ ᱡᱩᱜᱽ ᱤᱫᱤ ᱠᱟᱛᱮ ᱜᱤᱫᱽᱨᱟᱹ ᱠᱚ ᱠᱷᱟᱨᱟᱯᱚᱜ ᱠᱟᱱᱟ ᱢᱳᱵᱟᱭᱤᱞ ᱨᱮ ᱵᱮᱥᱛᱚ ᱠᱚ ᱛᱟᱦᱮᱱ ᱠᱟᱱᱟ ᱵᱤᱡᱤ ᱠᱚ ᱛᱟᱦᱮᱱ ᱠᱟᱱᱟ ᱚᱱ ᱚᱱᱟ ᱠᱟᱛᱮ ᱡᱟᱦᱟᱱᱟᱜ ᱠᱷᱮᱞ ᱫᱚ ᱵᱟᱠᱚ ᱯᱚᱥᱚᱸᱫᱟᱜ ᱠᱟᱱᱟ ᱪᱤᱠᱟᱹᱛᱮ ᱡᱩᱫᱤ ᱦᱩᱱᱟᱹᱜ ᱢᱳᱵᱟᱭᱤᱞ ᱨᱮᱜᱮ ᱠᱷᱮᱞ ᱜᱮ ᱵᱟᱭ ᱛᱟᱦᱮᱸ ᱠᱚᱜᱼᱟ ᱮᱱᱠᱷᱟᱱ ᱫᱚ ᱜᱤᱫᱽᱨᱟᱹ ᱱᱤᱡᱮ ᱟᱠᱚ ᱢᱟᱴᱷᱛᱮ ᱪᱟᱞᱟᱣ ᱠᱟᱛᱮ ᱠᱚ ᱠᱷᱮᱞ ᱠᱮᱭᱟ ᱪᱤᱩᱠᱟᱹᱛᱮ ᱢᱳᱵᱟᱭᱤᱞ ᱨᱮᱜᱮ ᱡᱚᱛᱚᱣᱟᱜ ᱠᱚ ᱠᱷᱮᱞᱮᱜᱼᱟ ᱡᱚᱛᱚᱣᱟᱜ ᱠᱚ ᱧᱮᱞᱮᱜᱼᱟ ᱡᱚᱛᱚᱣᱟᱜ ᱠᱚ ᱪᱤᱠᱟᱹ ᱨᱚᱠᱚᱢᱮᱜᱼᱟ ᱮᱱᱠᱷᱟᱱ ᱚᱱᱮ ᱚᱱᱟ ᱤᱫᱤ ᱠᱟᱛᱮ ᱜᱤᱫᱽᱨᱟᱹ ᱫᱚ ᱠᱷᱮᱞ ᱦᱚᱸ ᱵᱟᱠᱚ ᱠᱷᱮᱞᱮᱜᱼᱟ ᱪᱮᱫ ᱠᱷᱮᱞᱳᱰ ᱟᱠᱷᱟᱲᱟ ᱛᱮᱦᱚᱸ ᱵᱟᱠᱚ ᱪᱟᱞᱟᱜ ᱠᱟᱱᱟ ᱚᱱᱮ ᱚᱱᱟ ᱤᱫᱤ ᱠᱟᱛᱮ ᱜᱤᱫᱽᱨᱟᱹ ᱫᱚ ᱢᱟᱱᱮ ᱪᱮᱫ ᱞᱮᱠᱟ ᱜᱤᱫᱽᱨᱟᱹ ᱫᱚ ᱚᱱᱟ ᱠᱷᱮᱞᱳᱰ ᱟᱠᱷᱟᱲᱟᱛᱮ ᱵᱟᱠᱚ ᱪᱟᱞᱟᱜ ᱠᱟᱱᱟ ᱟᱨ ᱢᱳᱵᱟᱭᱤᱞ ᱠᱷᱟᱹᱛᱤᱨ ᱛᱮ ᱢᱤᱫᱴᱤᱡ ᱡᱤᱱᱤᱥᱴᱟᱜ ᱦᱩᱭᱩᱜ ᱠᱟᱱᱟ ᱵᱤᱥᱛᱤ ᱠᱟᱛᱮᱫ ᱫᱚ ᱱᱚᱣᱟ ᱫᱚ ᱡᱤᱡᱮᱨ ᱪᱮᱛᱟᱱ ᱨᱮ ᱠᱟᱛᱷᱟ ᱱᱤᱡᱮᱨ ᱟᱭᱳᱼᱵᱟᱵᱟ ᱪᱮᱛᱟᱱ ᱨᱮ ᱠᱟᱛᱷᱟ ᱚᱱ ᱚᱱᱟᱜᱤᱧ ᱢᱮᱱᱟ ᱡᱟᱛᱮ ᱜᱤᱫᱽᱨᱟᱹ ᱫᱚ ᱡᱮᱢᱚᱱ ᱢᱳᱵᱟᱭᱤᱞ ᱵᱟᱵᱚᱱ ᱠᱤᱨᱤᱧ ᱟᱠᱚᱣᱟ ᱵᱟᱵᱚ ᱮᱢᱟ ᱠᱚᱣᱟ ᱮᱱᱠᱷᱟᱱ ᱵᱷᱚᱵᱤᱥᱥᱛ ᱨᱮ ᱜᱤᱫᱽᱨᱟᱹ ᱵᱮᱥ ᱨᱮᱠᱚ ᱛᱟᱦᱮᱱᱟ ᱮᱱᱠᱷᱟᱱ ᱴᱷᱤᱠ ᱦᱚᱨ ᱛᱮᱠᱚ ᱪᱟᱞᱟᱜᱼᱟ ᱚᱱᱮᱠᱚ ᱢᱮᱱ ᱞᱮᱠᱟ ᱠᱚᱲᱟ ᱜᱤᱫᱽᱨᱟᱹ ᱞᱟᱹᱜᱤᱫ ᱫᱚ ᱡᱤᱵᱚᱱ ᱮᱢ ᱢᱮ ᱵᱟᱹᱭᱤᱠ ᱟᱞᱚᱢ ᱠᱤᱨᱤᱧᱟᱭᱟ ᱠᱩᱲᱤ ᱜᱤᱫᱽᱨᱟᱹ ᱞᱟᱹᱜᱤᱫ ᱛᱮᱫᱚ ᱡᱤᱵᱚᱱ ᱮᱢ ᱢᱮ ᱢᱳᱵᱟᱭᱤᱞ ᱟᱞᱚᱢ ᱠᱤᱨᱤᱧᱟᱭᱟ ᱮᱱᱠᱷᱟᱱ ᱫᱚ ᱠᱩᱲᱤ ᱜᱤᱫᱽᱨᱟᱹ ᱦᱩᱭᱩᱜ ᱠᱤ ᱠᱚᱲᱟ ᱜᱤᱫᱽᱨᱟᱹ ᱦᱩᱭᱩᱜ ᱱᱤᱡᱮᱨ ᱜᱤᱫᱽᱨᱟᱹ ᱞᱟᱹᱜᱤᱫ ᱫᱚ ᱚᱱᱟᱜᱮ ᱱᱟᱯᱟᱭ